ᱦᱮᱞᱳ ᱦᱮᱸ ᱚᱠᱚᱭᱮᱢ ᱢᱮᱱᱫᱟ ᱦᱮᱞᱳ ᱟᱪᱪᱷᱟ ᱦᱮᱸ ᱦᱮᱸ ᱦᱮᱸ ᱦᱮᱸ ᱞᱟᱹᱭᱢᱮ ᱦᱩᱸ ᱟᱞᱮ ᱱᱚᱛᱮ ᱨᱮ ᱧᱮᱧᱮᱞ ᱞᱮᱠᱟᱱ ᱡᱟᱭᱜᱟ ᱫᱚ ᱢᱮᱱᱟᱜ ᱜᱮᱭᱟ ᱟᱹᱰᱤᱜᱟᱱᱜᱮ ᱢᱮᱱᱟᱜᱼᱟ ᱡᱮᱢᱚᱱ ᱟᱢ ᱡᱩᱫᱤ ᱵᱟᱸᱠᱩᱲᱟ ᱥᱮᱫ ᱮᱢ ᱦᱤᱡᱩᱜ ᱠᱷᱟᱱ ᱫᱚ ᱧᱮᱞᱢᱮ ᱵᱟᱸᱠᱩᱲᱟ ᱥᱮᱱ ᱫᱚ ᱢᱮᱱᱟᱜᱼᱟ ᱥᱩᱥᱩᱱᱤᱭᱟ ᱵᱩᱨᱩ ᱢᱮᱱᱟᱜᱼᱟ ᱦᱮᱸ ᱱᱚᱛᱮ ᱟᱨ ᱚᱱᱟᱜᱮ ᱢᱟᱨᱟᱝ ᱟᱨᱠᱤ ᱧᱮᱧᱮᱞ ᱡᱟᱭᱜᱟ ᱚᱱᱟ ᱟᱨ ᱱᱟᱛᱮ ᱯᱩᱨᱩᱞᱤᱭᱟᱹ ᱥᱮᱫ ᱮᱢ ᱦᱤᱡᱩᱜ ᱠᱷᱟᱱ ᱫᱚ ᱯᱩᱨᱩᱞᱤᱭᱟᱹ ᱥᱮᱫ ᱦᱚᱸ ᱟᱹᱰᱤ ᱜᱟᱱ ᱜᱮ ᱢᱮᱱᱟᱜᱼᱟ ᱡᱮᱢᱚᱱ ᱟᱡᱚᱫᱤᱭᱟᱹ ᱵᱩᱨᱩ ᱢᱮᱱᱟᱜᱼᱟ ᱱᱚᱛᱮ ᱯᱟᱧᱪᱮᱛ ᱵᱩᱨᱩ ᱢᱮᱱᱟᱜᱼᱟ ᱦᱮᱸ ᱟᱨ ᱱᱚᱛᱮ ᱦᱩᱭᱩᱜ ᱠᱟᱱ ᱛᱟᱢᱟ ᱤᱭᱟᱹ ᱢᱮᱱᱟᱜᱼᱟ ᱤᱭᱟᱹ ᱛᱮᱞᱠᱩᱯᱤ ᱵᱟᱹᱨᱱᱤ ᱜᱷᱟᱴ ᱡᱟᱦᱟᱸ ᱫᱚ ᱚᱱᱮ ᱫᱟᱢᱳᱫᱚᱨ ᱜᱟᱰᱟ ᱥᱩᱨ ᱨᱮ ᱚᱱᱟ ᱢᱮᱱᱟᱜᱼᱟ ᱟᱨ ᱦᱮᱸ ᱚᱠᱟᱥᱮᱫ ᱟᱢ ᱫᱚ ᱦᱤᱡᱩᱜ ᱮᱢ ᱠᱩᱥᱤᱭᱟᱜ ᱠᱟᱱᱟ ᱢᱮᱱᱢᱮ ᱦᱩᱸ ᱦᱩᱸ ᱦᱩᱸ ᱦᱩᱸ ᱟᱪᱪᱷᱟ ᱦᱮᱸ ᱦᱮᱸ ᱟᱪᱪᱷᱟ ᱟᱪᱪᱷᱟ ᱮᱭ ᱞᱚᱡᱽ ᱫᱚ ᱢᱮᱱᱟᱜᱼᱟ ᱱᱟᱥᱮᱱᱟᱜ ᱥᱟᱺᱜᱤᱧ ᱧᱚᱜ ᱢᱟᱱᱮ ᱱᱟᱥᱮᱱᱟᱜ ᱥᱟᱺᱜᱤᱧ ᱧᱚᱜ ᱦᱩᱭᱩᱜᱼᱟ ᱟᱨᱠᱤ ᱚᱥᱩᱵᱤᱛᱟ ᱫᱚ ᱠᱷᱩᱵᱽ ᱮᱠᱴᱟ ᱫᱚ ᱵᱟᱝ ᱦᱩᱭᱩᱜ ᱛᱟᱯᱮᱭᱟ ᱦᱮᱸ ᱟᱯᱮ ᱫᱚ ᱢᱤᱫ ᱫᱤᱱ ᱦᱮᱡ ᱠᱟᱛᱮ ᱨᱩᱣᱟᱹᱲ ᱢᱟᱱᱮ ᱧᱮᱞ ᱠᱟᱛᱮ ᱫᱚ ᱨᱩᱣᱟᱹᱲ ᱠᱟᱛᱮ ᱢᱟᱱᱮ ᱯᱚᱥᱟᱣ ᱵᱟᱝ ᱦᱩᱭᱩᱜ ᱛᱟᱯᱮᱭᱟ ᱟᱯᱮ ᱡᱩᱫᱤ ᱯᱮ ᱛᱟᱦᱮᱱ ᱠᱷᱟᱱ ᱛᱟᱦᱮᱸ ᱠᱟᱛᱮ ᱦᱚᱭᱛᱚ ᱵᱟᱨ ᱫᱤᱱ ᱜᱟᱱᱯᱮ ᱛᱟᱦᱮᱸᱭᱱᱟ ᱤᱱᱟᱹᱠᱷᱟᱱ ᱵᱷᱟᱜᱮ ᱴᱷᱤᱠ ᱛᱮᱯᱮ ᱧᱮᱞ ᱫᱟᱲᱮᱭᱟᱜᱼᱟ ᱚᱱᱟᱠᱚ ᱦᱮᱸ ᱦᱮᱸ ᱦᱮᱸ ᱦᱮᱸ ᱚᱱᱟ ᱢᱮᱱᱟᱜᱼᱟ ᱛᱟᱯᱚᱨᱮ ᱱᱚᱛᱮ ᱵᱤᱦᱟᱨᱤᱱᱟᱛᱷ ᱵᱩᱨᱩ ᱠᱚ ᱢᱮᱱᱟᱜᱼᱟ ᱚᱱᱟᱫᱚ ᱢᱤᱫ ᱫᱤᱱ ᱛᱮᱫᱚ ᱵᱟᱝ ᱧᱮᱞ ᱯᱩᱨᱟᱹᱜᱼᱟ ᱦᱮᱸ ᱢᱮᱱᱫᱚ ᱵᱟᱨ ᱫᱤᱱ ᱫᱚ ᱢᱤᱫ ᱫᱤᱱ ᱫᱚ ᱵᱟᱨ ᱫᱤᱱ ᱜᱟᱱ ᱛᱟᱦᱮᱱ ᱠᱷᱟᱱ ᱛᱟᱞᱦᱮ ᱠᱷᱟᱱ ᱵᱷᱟᱜᱮ ᱧᱚᱜ ᱛᱮᱢ ᱫᱟᱬᱟ ᱫᱟᱲᱮᱭᱟᱜᱼᱟ ᱚᱱᱟᱜᱮ ᱵᱟ ᱛᱟᱦᱮᱸ ᱨᱮᱭᱟᱜ ᱫᱚ ᱠᱷᱩᱵᱽ ᱮᱠᱴᱟ ᱫᱚ ᱚᱥᱩᱵᱤᱛᱟ ᱫᱚ ᱵᱟᱹᱱᱩᱜᱼᱟ ᱱᱮᱛᱟᱨ ᱫᱚ ᱞᱚᱡᱽ ᱠᱚ ᱦᱩᱭᱟᱠᱟᱱᱟ ᱦᱮᱡ ᱠᱟᱛᱮ ᱯᱮ ᱛᱟᱦᱮᱸ ᱫᱟᱲᱮᱭᱟᱜᱼᱟ ᱦᱟᱛᱟᱣ ᱫᱟᱲᱮᱭᱟᱜᱼᱟ ᱯᱮ ᱦᱩᱸ ᱟᱨ ᱦᱮᱸ ᱡᱚᱢ ᱧᱩ ᱫᱚ ᱚᱱᱟ ᱞᱚᱡᱽ ᱨᱮᱦᱚᱸ ᱵᱮᱵᱚᱥᱛᱟ ᱢᱮᱱᱟᱜᱼᱟ ᱟᱨ ᱟᱢ ᱡᱩᱫᱤᱢ ᱢᱮᱱᱟ ᱵᱟᱝ ᱠᱷᱟᱹᱞᱤ ᱤᱧ ᱫᱚ ᱥᱩᱢᱩᱝᱤᱧ ᱛᱟᱦᱮᱱᱟ ᱦᱮᱸ ᱛᱟᱦᱮᱱᱟᱹᱧ ᱟᱨ ᱡᱚᱢ ᱫᱚ ᱟᱢ ᱡᱟᱦᱟᱸ ᱨᱮᱜᱮᱢ ᱢᱮᱱᱟ ᱚᱸᱰᱮ ᱜᱮᱢ ᱡᱚᱢ ᱫᱟᱲᱮᱭᱟᱜᱼᱟ ᱚᱱᱟ ᱠᱚᱨᱮ ᱫᱚᱠᱟᱱ ᱠᱚᱦᱚᱸ ᱵᱷᱟᱜᱮ ᱜᱮ ᱱᱮᱛᱟᱨ ᱫᱚᱠᱚ ᱵᱮᱱᱟᱣ ᱠᱟᱜᱼᱟ ᱡᱚᱢ ᱦᱳᱴᱮᱞ ᱠᱚ ᱮᱢᱟᱱ ᱠᱚᱠᱚ ᱡᱚᱛᱚ ᱠᱚ ᱵᱮᱱᱟᱣ ᱠᱟᱫᱟ ᱠᱳᱱᱳ ᱚᱥᱩᱵᱤᱛᱟ ᱫᱚ ᱵᱟᱹᱱᱩᱜᱼᱟ ᱡᱚᱢᱼᱧᱩ ᱨᱮᱱᱟᱜ ᱫᱚ ᱦᱮᱸ

ᱚᱸᱰᱮ ᱡᱳᱜᱟᱡᱳᱜᱽ ᱵᱮᱵᱚᱥᱛᱟ ᱫᱚ ᱱᱮᱛᱟᱨ ᱫᱚ ᱵᱷᱟᱜᱮ ᱜᱮ ᱦᱩᱭᱟᱠᱟᱱᱟ ᱯᱟᱹᱦᱤᱞ ᱞᱮᱠᱟ ᱫᱚ ᱵᱟᱝ ᱦᱮᱸ ᱱᱮᱛᱟᱨ ᱫᱚ ᱧᱮᱞ ᱢᱮ ᱚᱴᱳ ᱠᱚ ᱮᱢᱟᱱ ᱠᱚ ᱦᱩᱭᱟᱠᱟᱱᱟ ᱟᱢ ᱦᱚᱭᱛᱳ ᱪᱟᱞᱟᱣᱮᱱᱟᱢ ᱵᱟᱥᱛᱮᱢ ᱪᱟᱞᱟᱣᱮᱱᱟ ᱚᱸᱰᱮ ᱠᱷᱚᱱᱟᱜ ᱟᱨᱚ ᱚᱴᱳ ᱥᱟᱵ ᱠᱟᱛᱮᱢ ᱪᱟᱞᱟᱣ ᱫᱟᱲᱮᱭᱟᱜᱼᱟ ᱡᱳᱜᱟᱡᱳᱜᱽ ᱵᱮᱵᱚᱥᱛᱟ ᱫᱚ ᱢᱮᱱᱟᱜ ᱜᱮᱭᱟ ᱚᱱᱟᱫᱚ ᱠᱚᱱᱳ ᱚᱥᱩᱵᱤᱛ ᱫᱚ ᱱᱮᱛᱟᱨ ᱫᱚ ᱵᱟᱹᱱᱩᱜᱼᱟ ᱞᱟᱦᱟ ᱞᱮᱠᱟ ᱫᱚ ᱦᱩᱸ ᱚᱱᱟᱜᱮ ᱟᱞᱮ ᱫᱚ ᱵᱩᱨᱩ ᱠᱷᱚᱱᱟᱜ ᱫᱚᱞᱮ ᱫᱚᱢᱮ ᱦᱚᱸ ᱵᱟᱝ ᱥᱟᱺᱜᱤᱧᱟ ᱟᱨ ᱫᱚᱢᱮ ᱦᱚᱸ ᱵᱟᱝ ᱥᱩᱨᱟ ᱳᱭ ᱴᱷᱤᱠ ᱜᱮᱭᱟ ᱟᱨᱠᱤ ᱦᱮᱸ ᱟᱞᱮ ᱫᱚ ᱛᱤᱱᱟᱹᱜ ᱜᱟᱱ ᱮᱠᱫᱚᱢ ᱵᱟᱨ ᱛᱤᱱᱟᱹᱜ ᱜᱟᱱ ᱞᱟᱜᱟᱜᱼᱟ ᱳᱭ ᱟᱫᱷ ᱜᱷᱚᱱᱴᱟ ᱜᱟᱱ ᱞᱟᱜᱟᱜᱼᱟ ᱤᱭᱟᱹ ᱦᱮᱸ ᱵᱟᱥᱛᱮ ᱵᱟᱝ ᱵᱟᱝ ᱵᱟᱝ ᱦᱮᱸ ᱦᱮᱸ ᱦᱮᱸ ᱴᱷᱤᱠᱜᱮᱭᱟ ᱦᱮᱸ ᱦᱮᱸ ᱚᱱᱟᱢᱟ ᱵᱟᱲᱟᱭ ᱫᱚᱨᱠᱟᱨ ᱠᱟᱱ ᱜᱮᱭᱟ ᱦᱮᱸ ᱦᱩᱸ ᱱᱚᱣᱟ ᱦᱚᱢ ᱵᱷᱟᱜᱤᱭ ᱠᱟᱱ ᱦᱮᱸ ᱞᱟᱦᱟ ᱠᱷᱚᱱ ᱵᱟᱲᱟᱭ ᱠᱟᱜ ᱫᱚ ᱟᱹᱰᱤ ᱵᱷᱟᱜᱮᱭᱟ ᱟᱨᱠᱤ ᱦᱮᱸ ᱡᱟᱦᱟᱸ ᱦᱚᱭᱛᱳ ᱢᱤᱫ ᱦᱚᱲ ᱴᱷᱮᱱ ᱠᱷᱚᱱᱮᱢ ᱟᱸᱡᱚᱢᱟᱠᱟᱫᱟ ᱚᱱᱠᱟ ᱜᱮᱢ ᱧᱟᱢ ᱠᱮᱫᱟ ᱟᱨᱠᱤ ᱥᱩᱵᱤᱫᱷᱟ ᱟᱨ ᱵᱟᱝ ᱵᱟᱲᱟᱭ ᱠᱟᱛᱮ ᱪᱟᱞᱟᱣ ᱢᱟᱱᱮ ᱢᱮᱱᱟᱢ ᱚᱠᱟᱨᱮ ᱪᱮᱫ ᱤᱧ ᱧᱟᱢᱟ ᱥᱮ ᱵᱟᱹᱧ ᱧᱟᱢᱟ ᱛᱟᱦᱮᱱ ᱡᱟᱭᱜᱟ ᱧᱟᱢᱚᱜ ᱟᱥᱮ ᱵᱟᱝ ᱜᱟᱹᱰᱤ ᱜᱷᱚᱲᱟ ᱨᱮᱭᱟᱜ ᱡᱳᱜᱟᱡᱳᱜᱽ ᱛᱟᱦᱮᱱᱟ ᱥᱮ ᱵᱟᱝ ᱛᱟᱦᱮᱱᱟ ᱚᱱᱟᱢ ᱵᱷᱟᱜᱮᱭ ᱠᱟᱜᱼᱟᱢ ᱚᱱᱟ ᱫᱚ ᱦᱮᱸ ᱦᱮᱸ ᱦᱮᱸ ᱦᱮᱸ ᱟᱢ ᱦᱚᱸ ᱦᱮᱸ ᱟᱪᱪᱷᱟ ᱴᱷᱤᱠᱜᱮᱭᱟ ᱢᱟ ᱦᱮᱸ